ᱛᱟᱹᱭ ᱠᱤ ᱢᱮᱱ ᱠᱟᱛᱷᱟ ᱛᱮᱫᱚ ᱱᱚᱣᱟ ᱟᱨ ᱤᱧᱫᱚ ᱱᱟᱦᱟᱜ ᱤᱧ ᱢᱮᱱ ᱫᱟᱲᱮᱭᱟᱜᱼᱟ ᱡᱮ ᱡᱟᱦᱟᱸ ᱠᱟᱛᱷᱟ ᱱᱟᱦᱟᱜ ᱤᱧᱤᱧ ᱞᱟᱹᱭ ᱞᱮᱫᱼᱟ ᱛᱟᱦᱮᱱ ᱢᱟᱲᱟᱝ ᱛᱮᱦᱚᱸ ᱠᱤ ᱞᱩᱜᱩᱼᱵᱩᱨᱩ ᱡᱟᱦᱟᱸᱧ ᱫᱮᱡ ᱞᱮᱱᱟ ᱛᱟᱦᱮᱸᱫ ᱵᱩᱨᱩ

ᱟᱨ ᱚᱱᱟ ᱥᱟᱶᱼᱥᱟᱶᱛᱮ ᱡᱟᱦᱟᱱᱟᱜ ᱦᱟᱸᱰᱮ ᱪᱮᱛᱟᱱ ᱩᱛᱟᱹᱨ ᱨᱮ ᱚᱸᱰᱮ ᱚᱱᱟ ᱡᱟᱦᱟᱸᱜᱮ ᱚᱸᱰᱮᱠᱚ ᱩᱢᱩᱜ ᱟᱠᱚ ᱥᱮ ᱰᱟᱹᱵᱽᱨᱟᱹᱜ ᱟᱠᱚ ᱚᱱᱟ ᱡᱟᱭᱜᱟ ᱨᱮᱦᱚᱸ ᱱᱟᱦᱟᱜ ᱞᱩᱜᱽᱲᱤ ᱠᱚ ᱥᱮ ᱡᱟᱦᱟᱸᱜᱮ ᱱᱟᱦᱟᱜ ᱠᱚ ᱚᱸᱡᱽᱨᱟ ᱠᱟᱜ ᱠᱟᱱᱟᱠᱚ ᱛᱳ ᱚᱱᱠᱟᱱ ᱚᱸᱡᱽᱨᱟ ᱠᱚᱦᱚᱸ ᱛᱟᱦᱮᱱ ᱠᱟᱱᱟ ᱛᱳ ᱚᱱᱮ ᱚᱱᱟ ᱡᱤᱱᱤᱥ ᱠᱚᱜᱮ ᱡᱟᱦᱟᱸᱜᱮ ᱡᱩᱫᱤ